ᱦᱮᱞᱳ ᱟᱢ ᱰᱚᱠᱴᱚᱨ ᱵᱟᱹᱵᱩᱢ ᱢᱮᱱᱮᱜᱼᱟ ᱚᱸᱻ ᱤᱧ ᱥᱮ ᱰᱟᱸᱰᱟ ᱦᱟᱹᱥᱩᱧ ᱠᱟᱱᱟ ᱦᱳᱭ ᱵᱟᱨ ᱯᱮ ᱫᱤᱱ ᱦᱩᱭᱱᱟ ᱦᱮᱸ ᱦᱳᱭ ᱦᱟᱹᱥᱩᱧ ᱠᱟᱱ ᱜᱮᱭᱟ ᱰᱷᱮᱨ ᱜᱮ ᱦᱳᱭ ᱨᱟᱱ ᱤᱫᱤᱭᱟᱹᱧ ᱟᱫᱚ ᱢᱮᱱᱟᱜ ᱟᱥᱮ ᱵᱟᱝᱟ ᱟᱢ ᱴᱷᱮᱱ ᱦᱚᱸ ᱦᱚᱸ ᱟᱪᱪᱷᱟ ᱟᱫᱚ ᱤᱧᱫᱚ ᱟᱭᱩᱨᱵᱮᱫᱤᱠ ᱵᱟᱞᱟ ᱫᱚᱨᱠᱟᱨ ᱦᱳᱭ ᱟᱫᱚ ᱛᱤᱸᱥᱮᱢ ᱠᱷᱩᱞᱟᱹᱣᱟ ᱟᱢᱫᱚ ᱥᱮ ᱫᱤᱱ ᱜᱮ ᱠᱷᱩᱞᱟᱹᱣ ᱛᱟᱦᱮᱱᱟ ᱦᱚᱸ ᱦᱚᱸ ᱟᱪᱪᱷᱟ ᱦᱮᱸ ᱟᱪᱪᱷᱟ ᱟᱪᱪᱷᱟ ᱴᱷᱤᱠ ᱜᱮᱭᱟ ᱛᱚᱵᱮ ᱨᱚᱵᱤᱵᱟᱨ ᱵᱟᱫᱽ ᱪᱟᱞᱟᱜᱼᱟ ᱦᱳᱭ ᱦᱚᱸ ᱦᱚᱸ ᱦᱮᱸ ᱦᱮᱸ ᱥᱚᱢᱚᱭ ᱞᱟᱜᱟᱜᱼᱟ ᱟᱫᱚ ᱮᱱᱠᱷᱟᱱ ᱤᱧ ᱫᱚ ᱟᱭᱩᱨᱵᱮᱫᱤᱠ ᱵᱟᱞᱟᱧ ᱤᱫᱤᱭᱟ ᱦᱳᱭ ᱦᱮᱸ ᱟᱫᱚ ᱮᱱᱠᱷᱟᱱ ᱦᱮᱸ ᱦᱳᱭ ᱛᱚ ᱟᱫᱚ ᱛᱤᱱᱟᱜ ᱜᱟᱱ ᱥᱚᱢᱚᱭ ᱮᱢ ᱦᱟᱛᱟᱣᱟ ᱚᱸᱻ ᱦᱚᱸ ᱦᱳᱭᱴᱚ ᱢᱮᱱᱠᱷᱟᱱ ᱛᱤᱱᱟᱹᱜ ᱜᱟᱱ ᱵᱟᱨᱫᱤᱱ ᱜᱟᱱ ᱞᱟᱜᱟᱜ ᱟᱥᱮ ᱛᱤᱱᱟᱹᱜ ᱜᱟᱱ ᱦᱮᱸ ᱦᱳᱭ ᱛᱳ ᱟᱨ ᱤᱧ ᱫᱚ ᱚᱱᱟ ᱨᱟᱱ ᱜᱤᱧ ᱡᱚᱢ ᱯᱟᱹᱨᱠᱟᱹᱣ ᱠᱟᱱᱟ ᱚᱱᱟ ᱫᱚ ᱦᱳᱭ ᱦᱳᱭ ᱟᱨ ᱤᱧᱫᱚ ᱚᱱᱟᱜᱤᱧ ᱡᱚᱢᱟ ᱡᱟᱦᱟᱸ ᱞᱮᱠᱟᱛᱮ ᱪᱟᱵᱟ ᱩᱛᱟᱹᱨᱚᱜ ᱢᱟ ᱦᱳᱭ ᱵᱟᱨ ᱫᱤᱱ ᱠᱷᱚᱱᱟᱜ ᱵᱮᱥᱛᱮ ᱛᱟᱲᱟᱢ ᱵᱟᱹᱧ ᱫᱟᱲᱮᱭᱟᱜ ᱠᱟᱱᱟ ᱦᱮᱸ ᱦᱳᱭ ᱟᱨ ᱛᱤᱱᱟᱹᱜ ᱴᱟᱭᱤᱢ ᱫᱚ ᱛᱤᱱᱟᱹᱜ ᱚᱠᱛᱚ ᱟᱫᱚ ᱦᱳᱭ ᱛᱚ ᱫᱚᱥ ᱵᱟᱡᱮ ᱠᱷᱚᱡᱟᱜ ᱛᱤᱱᱟᱹᱜ ᱟᱴ ᱵᱟᱡᱮ ᱦᱟᱹᱵᱤᱡ ᱦᱮᱸ ᱦᱚᱸ ᱦᱚᱸ ᱦᱳᱭᱛᱳ ᱦᱳᱭ ᱛᱚᱵᱮᱧ ᱪᱟᱞᱟᱜᱼᱟ ᱟᱢ ᱨᱮᱰᱤ ᱦᱟᱛᱟᱲ ᱠᱚᱜ ᱢᱮ ᱦᱟᱸᱜ ᱵᱮᱱᱟᱣ ᱠᱟᱛᱮ ᱦᱳᱭ ᱛᱤᱱᱟᱹᱜ ᱜᱟᱱ ᱞᱟᱜᱟᱜᱼᱟ ᱚᱸᱻ ᱦᱚᱸ ᱦᱳᱭ ᱛᱚ ᱦᱳᱭ ᱛᱚᱵᱮ ᱠᱷᱟᱹᱱᱤᱧ ᱪᱟᱞᱟᱜᱼᱟ